ᱦᱮᱸ ᱰᱟᱠᱛᱟᱨ ᱵᱟᱹᱵᱩᱢ ᱢᱮᱱ ᱮᱫᱟ ᱚᱻ ᱦᱚᱸᱜ ᱚᱭ ᱤᱧ ᱫᱚ ᱵᱳᱞᱯᱩᱨ ᱠᱷᱚᱱ ᱤᱧ ᱢᱮᱱ ᱮᱫᱟ ᱵᱳᱞᱯᱩᱨ ᱠᱷᱚᱱ ᱚᱥᱤᱛ ᱦᱮᱢᱵᱽᱨᱚᱢ ᱤᱧ ᱢᱮᱱ ᱮᱫᱟ ᱚᱻ ᱢᱮᱱ ᱫᱟᱹᱧ ᱥᱚᱢᱵᱟᱨ ᱚᱱᱟ ᱪᱮᱢᱵᱟᱨ ᱮᱢ ᱫᱩᱲᱩᱵ ᱠᱟᱱ ᱜᱮᱭᱟ ᱱᱚᱴᱟ ᱠᱷᱚᱱ ᱛᱤᱱ ᱜᱷᱟᱹᱲᱤᱡ

ᱦᱮᱸ ᱦᱚᱞᱟ ᱢᱟᱫᱷᱮᱨ ᱠᱷᱚᱱ ᱟᱹᱰᱤ ᱟᱸᱴ ᱠᱷᱩᱜ ᱢᱟᱫᱟ ᱠᱚ ᱰᱷᱮᱨ ᱟᱠᱟᱱ ᱛᱤᱧᱟᱹ ᱟᱫᱚ ᱦᱚᱞᱟ ᱨᱮᱢᱟ ᱨᱮᱦᱮᱫ ᱨᱟᱱ ᱤᱧ ᱡᱚᱢ ᱞᱮᱜ ᱜᱮ ᱟᱫᱚ ᱵᱟᱝ ᱪᱟᱵᱟᱜ ᱠᱟᱱᱟ ᱟᱫᱚ ᱚᱱᱟᱛᱮᱧ ᱢᱮᱱ ᱫᱟ ᱛᱟᱦᱚᱞᱮ ᱟᱢᱴᱷᱮᱱ ᱢᱤᱫ ᱫᱤᱱ ᱤᱧ ᱞᱤᱧ ᱪᱟᱞᱟᱣ ᱦᱤᱡᱩᱜᱼᱟ ᱛᱚ ᱪᱮᱫ ᱠᱚ ᱨᱟᱱᱮᱢ ᱫᱚᱦᱚᱣ ᱠᱟᱜᱼᱟ ᱟᱢᱟᱜ ᱤᱭᱟᱹ ᱨᱮ ᱪᱮᱢᱵᱟᱨ ᱨᱮ ᱦᱮᱸ ᱡᱟᱹᱥᱛᱤ ᱫᱚ ᱟᱹᱰᱤ ᱡᱟᱹᱥᱛᱤ ᱜᱮ ᱧᱤᱫᱟᱹ ᱵᱟᱹᱧ ᱡᱟᱯᱤᱫ ᱫᱟᱲᱮᱭᱟᱜ ᱠᱟᱱᱟ ᱟᱫᱚ ᱟᱹᱰᱤ ᱟᱸᱴ ᱨᱮᱭᱟᱲ ᱤᱫᱤᱧ ᱠᱟᱱᱟ ᱵᱚᱦᱚᱜ ᱠᱚ ᱦᱟᱥᱩᱭᱤᱫᱤᱧ ᱠᱟᱱᱟ ᱟᱞᱮ ᱟᱹᱛᱩ ᱫᱚ ᱥᱟᱥᱛᱚ ᱠᱮᱱᱫᱽᱨᱚ ᱵᱟᱱᱩᱜᱼᱟ ᱛᱚ ᱚᱱᱮ ᱡᱟᱦᱟᱸ ᱟᱵᱚ ᱦᱚᱲ ᱫᱚ ᱚᱱᱮ ᱨᱮᱦᱮᱫ ᱨᱟᱱ ᱜᱮ ᱞᱮ ᱡᱚᱢ ᱵᱟᱲᱟᱭᱟ ᱚᱱᱟ ᱠᱚᱜᱮ ᱦᱮᱸ ᱦᱮᱸ ᱚᱱᱟ ᱠᱚᱜᱮᱧ ᱡᱚᱢ ᱵᱟᱲᱟ ᱞᱮᱫᱟ ᱛᱟᱨᱯᱚᱨ ᱟᱥᱟ ᱫᱤᱫᱤ ᱢᱩᱱᱤ ᱟᱥᱟ ᱫᱤᱫᱤ ᱢᱩᱱᱤ ᱮᱢᱟᱫᱤᱧ ᱛᱟᱦᱮᱸᱫ ᱜᱮᱭᱟ ᱠᱚᱭᱮᱠᱴᱤ ᱴᱮᱵᱽᱞᱮᱴ ᱚᱱᱟ ᱛᱮᱢᱟ ᱵᱟᱝ ᱪᱟᱵᱟ ᱞᱮᱱ ᱥᱮᱛᱟᱜ ᱵᱮᱲᱟ

ᱟᱨ ᱜᱤᱫᱽᱨᱟᱹ ᱠᱚᱦᱚᱸᱢ ᱧᱮᱞ ᱠᱚᱜᱮᱭᱟᱥᱮ ᱠᱟᱹᱴᱤᱜ ᱜᱤᱫᱽᱨᱟᱹ ᱚᱻ ᱦᱮᱸ ᱠᱟᱹᱴᱤᱡ ᱜᱤᱫᱽᱨᱟᱹ ᱦᱚᱸᱠᱚ ᱦᱮᱸ ᱵᱟᱝ ᱤᱧᱤᱧ ᱤᱧᱤᱧ ᱟᱸᱡᱚᱢ ᱟᱠᱟᱫᱼᱟ ᱟᱹᱰᱤ ᱟᱸᱴ ᱧᱩᱛᱩᱢ ᱢᱮᱱᱟᱜᱼᱟ ᱟᱢᱟᱜ ᱡᱮ ᱟᱰᱤ ᱵᱷᱟᱜᱤ ᱰᱟᱠᱛᱟᱨ ᱠᱟᱱᱟᱭ ᱦᱮᱸ ᱚᱱᱟ ᱞᱟᱹᱜᱤᱜ ᱦᱮᱸ ᱜᱥ ᱟᱢᱴᱷᱮᱱ ᱤᱧ ᱤᱫᱤᱭ ᱭᱟ ᱟᱫᱚ ᱴᱷᱤᱠ ᱴᱷᱟᱠ ᱡᱩᱫᱤ ᱴᱨᱤᱴᱢᱮᱱᱴ ᱠᱚ ᱮᱢ ᱫᱟᱲᱮᱭᱟᱭ ᱠᱷᱟᱡ ᱵᱷᱟᱜᱤᱜᱮᱟᱨ ᱵᱟᱝ ᱠᱷᱟᱱ ᱫᱚ ᱵᱟ ᱮᱴᱟᱜ ᱨᱮ ᱵᱮᱵᱚᱥᱛᱟᱭ ᱦᱩᱭᱩᱜ ᱛᱟᱞᱮᱭᱟ ᱚᱻ ᱟᱪᱪᱷᱟ ᱟᱪᱪᱷᱟ ᱵᱮᱥ ᱴᱷᱤᱠ ᱜᱮᱭᱟ ᱟᱭᱢᱟ ᱥᱟᱨᱦᱟᱣ ᱩᱱᱦᱤᱞᱳᱜ ᱜᱮ ᱦᱟᱸᱜ ᱛᱟᱞᱦᱮ ᱥᱩᱢᱟᱹᱭᱨᱤᱧ ᱪᱟᱞᱟᱜᱼᱟ ᱛᱟᱞᱦᱮ ᱦᱮᱸ ᱴᱷᱤᱠᱜᱮᱭᱟ ᱦᱮᱸ ᱢᱟ ᱛᱟᱞᱦᱮ